ᱦᱮᱸ ᱡᱚᱦᱟᱨ ᱡᱚᱦᱟᱨ ᱟᱪᱪᱷᱟ ᱟᱹᱵᱤᱱ ᱢᱟ ᱦᱟᱸᱜ ᱰᱟᱠᱛᱚᱨ ᱠᱟᱱᱟᱵᱤᱱ ᱟᱨ ᱟᱹᱞᱤᱧ ᱢᱟ ᱚᱥᱩᱵᱤᱫᱷᱟ ᱞᱤᱧ ᱴᱷᱤᱠᱟᱹᱭᱮᱫᱼᱟ ᱢᱟᱱᱮ ᱱᱚᱝᱠᱟ ᱚᱥᱩᱵᱤᱫᱷᱟ ᱞᱤᱧ ᱴᱷᱤᱠᱟᱹᱭᱮᱫᱼᱟ ᱢᱟᱱᱮ ᱴᱤᱭᱩᱢᱟᱨ ᱞᱮᱠᱟ ᱢᱮᱱᱠᱷᱟᱱ ᱞᱟᱡ ᱨᱮ ᱮᱱᱠᱷᱟᱱ ᱫᱚ ᱦᱩᱭᱮᱱ ᱜᱮᱭᱟ ᱫᱩ ᱢᱟᱹᱦᱱᱟᱹ ᱮᱱᱠᱷᱟᱱ ᱫᱚ ᱢᱟᱱᱮ ᱪᱤᱠᱟᱹ ᱛᱮᱞᱤᱧ ᱴᱷᱤᱠᱟᱹᱭᱟ ᱚᱸᱰᱮ ᱠᱟᱹᱴᱤᱡ ᱚᱱᱠᱟᱱ ᱡᱟᱡᱽ ᱞᱮᱠᱟᱱᱟᱜ ᱴᱷᱤᱠᱟᱹ ᱨᱮᱱᱟᱜ ᱵᱮᱵᱚᱥᱛᱷᱟ ᱠᱚ ᱢᱮᱱᱟᱜᱼᱟ ᱵᱟᱝ ᱢᱮᱱᱠᱷᱟᱱ ᱧᱮᱞ ᱠᱟᱛᱮᱫ ᱴᱷᱤᱠᱟᱹ ᱞᱮᱱᱠᱷᱟᱱ ᱚᱱᱟ ᱢᱟ ᱦᱟᱱᱛᱮ ᱚᱱᱟᱫᱚ ᱚᱯᱟᱨᱮᱥᱚᱱ ᱦᱩᱭᱩᱜᱼᱟ ᱥᱮ ᱡᱩᱫᱤ ᱦᱟᱸᱜ ᱯᱷᱩᱞᱟᱹ ᱴᱷᱤᱠᱟᱹ ᱞᱮᱱᱠᱷᱟᱱ ᱦᱟᱸᱜ ᱮᱱᱠᱷᱟᱱ ᱚᱱᱟ ᱨᱮᱱᱟᱜ ᱮᱠᱥᱨᱮᱹ ᱠᱚᱨᱮᱱᱟᱜ ᱵᱮᱵᱚᱥᱛᱷᱟ ᱢᱮᱱᱟᱜ ᱟᱥᱮ ᱵᱟᱝᱟ ᱛᱟᱨᱯᱚᱨᱮ ᱢᱟᱭᱟᱝ ᱠᱚ ᱫᱚᱨᱠᱟᱨᱚᱜᱼᱟᱚᱠᱟ ᱠᱚᱨᱮ ᱪᱮᱫ ᱞᱮᱠᱟ ᱵᱮᱵᱚᱥᱛᱷᱟ ᱟᱞᱮ ᱢᱟ ᱵᱟᱝ ᱵᱟᱲᱟᱭ ᱦᱚᱲ ᱥᱮ ᱪᱮᱫ ᱞᱮᱠᱟ ᱵᱮᱵᱚᱥᱛᱷᱟ ᱵᱟᱝ ᱵᱟᱲᱟᱭ ᱦᱚᱲ ᱥᱮ ᱠᱟᱹᱡ ᱚᱱᱟ ᱠᱚ ᱛᱮᱜᱮ ᱦᱟᱸᱜ ᱠᱩᱞᱤ ᱵᱟᱲᱟ ᱠᱟᱱᱟᱞᱮ ᱦᱳᱭ ᱡᱟᱡᱽ ᱵᱟᱲᱟ ᱢᱟᱱᱮ ᱚᱱᱠᱟᱱ ᱥᱩᱵᱤᱫᱷᱟ ᱢᱮᱱᱠᱷᱟᱱ ᱦᱟᱸᱜ ᱴᱤᱠᱟᱹᱜ ᱜᱮᱭᱟ ᱦᱮᱸ ᱥᱮ ᱞᱟᱹᱭ ᱜᱮᱭᱟᱠᱚ ᱦᱳᱭ ᱮᱱᱠᱷᱟᱱ ᱚᱱᱟ ᱜᱮᱞᱤᱧ ᱠᱩᱞᱤᱭᱮᱫ ᱵᱤᱱᱟ ᱦᱳᱭ ᱮᱱᱠᱷᱟᱱ ᱚᱠᱟ ᱚᱠᱟ ᱫᱤᱱ ᱠᱚᱨᱮ ᱵᱤᱱ ᱛᱟᱦᱮᱱᱟ ᱵᱟᱠᱷᱟᱡ ᱫᱚ ᱦᱟᱸᱜ ᱵᱟᱹᱞᱤᱧ ᱧᱟᱢ ᱵᱤᱱᱟ ᱡᱟᱦᱟᱸ ᱫᱤᱱ ᱠᱚᱨᱮᱜ ᱵᱟᱹᱵᱤᱱ ᱛᱟᱦᱮᱱ ᱫᱚ ᱦᱟᱸᱜ ᱦᱳᱭ ᱦᱳᱭ ᱛᱚ ᱮᱱᱠᱷᱟᱱ ᱟᱹᱭᱩᱵ ᱛᱤᱱᱟᱹᱜ ᱵᱟᱡᱮ ᱫᱷᱟᱹᱵᱤᱡ ᱵᱮᱱ ᱛᱟᱦᱮᱱᱟ ᱮᱱᱠᱷᱟᱱ ᱚ ᱦᱚᱸ ᱦᱳᱭ ᱮᱠᱷᱟᱱ ᱴᱷᱤᱠ